ᱦᱮᱞᱳ ᱟᱢ ᱠᱤ ᱨᱟᱦᱟᱞᱟ ᱨᱮᱥᱴᱩᱨᱮᱱᱴ ᱢᱟᱹᱞᱤᱠᱮᱢ ᱢᱮᱱ ᱮᱫᱟ ᱤᱧ ᱫᱚ ᱜᱳᱨᱟᱭ ᱯᱩᱠᱩᱱ ᱠᱷᱚᱱ ᱥᱤᱢᱟ ᱢᱮᱱᱫᱟᱹᱧ ᱪᱟᱹᱣᱢᱤᱱ ᱤᱧ ᱳᱰᱟᱨ ᱞᱟᱹᱜᱤᱫᱚᱜ ᱠᱟᱱᱟ ᱱᱚᱣᱟ ᱳᱰᱟᱨ ᱠᱤᱧ ᱧᱟᱢ ᱫᱟᱲᱮᱭᱟᱜᱼᱟ ᱟᱨ ᱛᱤᱱ ᱨᱤᱧ ᱧᱟᱢᱟ ᱟᱨ ᱚᱱᱞᱟᱭᱤᱱ ᱛᱮ ᱴᱟᱠᱟ ᱯᱮᱢᱮᱱᱴ ᱜᱟᱱᱚᱜᱼᱟ ᱥᱮ ᱵᱟᱝ